ᱦᱮᱸ ᱤᱧᱟᱹᱜ ᱦᱚᱸ ᱡᱟᱦᱟᱸᱱᱟᱜ ᱚᱞ ᱨᱮᱭᱟᱜ ᱥᱮ ᱟᱸᱥ ᱫᱚ ᱢᱮᱱᱟᱜ ᱛᱤᱧ ᱜᱮᱭᱟ ᱠᱟᱹᱦᱱᱤ ᱚᱞ ᱢᱟ ᱤᱧ ᱢᱟ ᱟᱹᱰᱤᱜᱤᱧ ᱠᱩᱥᱤᱭᱟᱜᱼᱟ ᱢᱮᱫᱴᱮᱱ ᱛᱟᱹᱨᱩᱵᱽ ᱥᱮ ᱛᱩᱭᱩ ᱥᱮ ᱯᱩᱥᱤ ᱡᱚᱛᱚ ᱦᱚᱲᱟᱜ ᱠᱟᱹᱦᱱᱤ ᱜᱮ ᱟᱹᱰᱤ ᱟᱭᱢᱟᱜᱤᱧ ᱠᱩᱥᱤᱭᱟᱜᱼᱟ ᱚᱱᱟ ᱤᱫᱤ ᱠᱟᱛᱮᱜ ᱟᱹᱰᱤ ᱠᱤᱪᱷᱩ ᱜᱮ ᱵᱟᱰᱟᱭ ᱥᱟᱱᱟᱧᱟ ᱚᱞ ᱥᱟᱱᱟᱧᱟ ᱡᱟᱛᱮ ᱤᱧ ᱠᱷᱚᱱ ᱠᱟᱹᱴᱤᱡ ᱠᱟᱹᱴᱤᱡ ᱵᱟᱹᱵᱩ ᱢᱟᱹᱭ ᱛᱟᱠᱚ ᱚᱱᱟ ᱯᱟᱲᱦᱟᱣ ᱠᱟᱛᱮᱜ ᱨᱟᱹᱥᱠᱟᱹ ᱠᱚ ᱧᱟᱢ ᱢᱟ ᱟᱹᱰᱤ ᱢᱚᱡᱽ ᱜᱮᱠᱚ ᱯᱟᱲᱦᱟᱣ ᱢᱟ ᱚᱱᱟ ᱠᱟᱛᱮᱜ ᱠᱚ ᱞᱟᱸᱫᱟᱭ ᱢᱟ ᱚᱱᱟ ᱯᱟᱲᱦᱟᱣ ᱠᱟᱛᱮᱜ ᱨᱟᱹᱥᱠᱟᱹ ᱠᱚ ᱧᱟᱢ ᱢᱟ ᱟᱹᱰᱤᱜᱮ ᱠᱩᱥᱤᱧ ᱵᱩᱡᱟ ᱠᱟᱹᱦᱱᱤ ᱤᱧ ᱟᱹᱰᱤᱜᱮ ᱚᱞ ᱥᱟᱱᱟᱧᱟ ᱠᱟᱹᱦᱱᱤ ᱚᱞ ᱠᱟᱛᱮᱜ ᱟᱹᱰᱤ ᱨᱟᱹᱥᱠᱟᱹᱧ ᱧᱟᱢᱟ ᱯᱟᱲᱦᱟᱣ ᱦᱚᱸ ᱟᱹᱰᱤ ᱡᱳᱨ ᱜᱮᱧ ᱠᱩᱥᱤᱭᱟᱜᱼᱟ ᱠᱟᱹᱦᱱᱤ ᱯᱟᱲᱦᱟᱣ ᱫᱚ ᱪᱮᱫᱟᱜ ᱥᱮ ᱟᱞᱮ ᱦᱚᱸ ᱵᱳᱭ ᱠᱚᱨᱮᱜ ᱱᱟᱱᱟ ᱦᱩᱱᱟᱹᱨ ᱠᱟᱹᱦᱱᱤ ᱠᱚ ᱛᱟᱦᱮᱱ ᱠᱟᱱ ᱛᱟᱦᱮᱸᱜ ᱯᱩᱛᱷᱤ ᱠᱚᱨᱮᱜ ᱚᱸᱰᱮ ᱯᱟᱲᱦᱟᱣ ᱠᱟᱛᱮ ᱟᱹᱰᱤ ᱨᱟᱹᱥᱠᱟᱹ ᱧᱟᱢᱚᱜ ᱛᱟᱦᱮᱸᱜ ᱚᱞᱜᱮ ᱥᱟᱱᱟ ᱠᱟᱱ ᱛᱟᱦᱮᱸᱜ ᱚᱱᱟ ᱠᱷᱟᱹᱛᱤᱨ ᱛᱮᱜᱮ ᱟᱸᱥ ᱢᱮᱱᱟᱜᱼᱟ ᱡᱮ ᱠᱟᱹᱦᱱᱤ ᱫᱚ ᱚᱞ ᱦᱩᱭᱩᱜᱼᱟ ᱚᱞ ᱠᱟᱛᱮᱜ ᱯᱟᱥᱱᱟᱣ ᱦᱩᱭᱩᱜᱼᱟ ᱡᱚᱛᱚ ᱦᱚᱲ ᱴᱷᱮᱱ